ᱦᱚᱲ ᱦᱚᱯᱚᱱ ᱫᱚ ᱥᱮᱫᱟᱭ ᱠᱷᱚᱱ ᱜᱮ ᱫᱟᱜ ᱫᱚ ᱟᱹᱰᱤ ᱠᱚᱢ ᱜᱮᱠᱚ ᱵᱮᱵᱚᱦᱟᱨᱟ ᱵᱤᱨᱵᱩᱨᱩ ᱟᱨ ᱢᱟᱴᱷᱟᱲ ᱫᱤᱥᱚᱢᱨᱮ ᱛᱟᱦᱮᱱ ᱠᱷᱟᱹᱛᱤᱨᱛᱮ ᱫᱟᱜ ᱨᱮᱭᱟᱜ ᱪᱚᱞᱚᱱ ᱦᱚᱸ ᱟᱹᱰᱤ ᱠᱚᱢᱜᱮ ᱛᱟᱦᱮᱸ ᱠᱟᱱᱟ ᱮᱠᱷᱮᱱ ᱰᱟᱹᱰᱤ ᱫᱟᱜ ᱟᱨ ᱡᱷᱟᱨᱱᱟ ᱫᱟᱜ ᱪᱮᱛᱟᱱ ᱨᱮᱜᱮ ᱵᱷᱚᱨᱥᱟ ᱫᱚ ᱚᱱᱟᱛᱮ ᱟᱭᱢᱟ ᱦᱚᱲ ᱫᱤᱱᱟᱹᱢ ᱫᱤᱱ ᱰᱟᱹᱵᱽᱨᱟᱹᱜ ᱦᱚᱸ ᱵᱟᱠᱚ ᱰᱟᱹᱵᱽᱨᱟᱹᱜ ᱠᱟᱱ ᱛᱟᱦᱮᱸᱫᱼᱟ ᱢᱮᱱᱠᱷᱟᱱ ᱱᱮᱛᱟᱨ ᱵᱟᱯᱞᱟᱨᱮ ᱟᱹᱰᱤ ᱟᱸᱴ ᱫᱟᱜ ᱞᱟᱜᱟᱜ ᱠᱟᱱᱟ ᱢᱮᱱᱠᱷᱟᱱ ᱵᱟᱯᱞᱟ ᱮᱢᱟᱱᱟᱜ ᱞᱮᱠᱟᱱᱟᱜ ᱯᱚᱨᱚᱵᱽ ᱨᱮᱦᱚᱸ ᱟᱵᱚ ᱫᱚ ᱫᱟᱜ ᱵᱚᱱ ᱠᱚᱢ ᱫᱟᱲᱮᱭᱟᱜᱼᱟ ᱡᱮᱭᱥᱟ ᱵᱟᱯᱞᱟᱨᱮ ᱡᱟᱦᱟᱸᱱᱟᱜ ᱛᱷᱟᱹᱨᱤ ᱠᱚᱵᱚᱱ ᱵᱮᱵᱚᱦᱟᱨᱟ ᱚᱱᱟ ᱡᱩᱫᱤ ᱥᱟᱠᱟᱢ ᱨᱮᱭᱟᱜ ᱯᱟᱛᱲᱟ ᱦᱩᱭ ᱞᱮᱱᱠᱷᱟᱱ ᱯᱷᱩᱲᱩ ᱦᱩᱭ ᱞᱮᱱᱠᱷᱟᱱ ᱛᱟᱦᱚᱞᱮ ᱚᱱᱟ ᱥᱟᱯᱷᱟ ᱵᱟᱝ ᱦᱩᱭᱩᱜᱼᱟ ᱚᱱᱠᱟᱜᱮ ᱟᱵᱚ ᱡᱩᱫᱤ ᱰᱷᱮᱨ ᱠᱟᱭᱛᱮ ᱡᱟᱦᱟᱸᱱᱟᱜ ᱩᱛᱩ ᱠᱚ ᱫᱟᱠᱟ ᱠᱚ ᱡᱟᱦᱟᱸ ᱠᱚᱲᱟᱭ ᱥᱮ ᱯᱟᱛᱱᱟᱣ ᱨᱮᱵᱚᱱ ᱫᱚᱦᱚᱭ ᱮᱫᱟ ᱚᱱᱟᱦᱚᱸ ᱜᱟᱹᱰᱭᱟᱹ ᱫᱟᱜ ᱠᱚᱨᱮᱫ ᱤᱫᱤ ᱠᱟᱛᱮᱫ ᱵᱚᱱ ᱥᱟᱯᱷᱟ ᱞᱮᱠᱷᱟᱱ ᱟᱨ ᱛᱟᱭᱚᱢ ᱛᱮ ᱵᱷᱟᱹᱜᱤ ᱫᱟᱜ ᱛᱮᱵᱚᱱ ᱦᱤᱱᱦᱟᱹᱲ ᱞᱮᱠᱷᱟᱱ ᱫᱟᱜ ᱵᱚᱱ ᱠᱚᱢ ᱫᱟᱲᱮᱭᱟᱜᱼᱟ ᱥᱮᱫᱟᱭ ᱞᱮᱠᱟ ᱫᱟᱠᱟ ᱡᱚᱢ ᱵᱟᱲᱟ ᱠᱟᱛᱮᱫ ᱜᱟᱹᱰᱭᱟ ᱥᱮ ᱯᱩᱠᱷᱨᱤ ᱠᱚᱨᱮᱫ ᱪᱟᱞᱟᱣ ᱠᱟᱛᱮᱫ ᱛᱤ ᱠᱚᱵᱚᱱ ᱟᱹᱨᱩᱵ ᱞᱮᱱᱠᱷᱟᱱ ᱦᱚᱸ ᱫᱟᱜ ᱠᱚᱵᱚᱱ ᱠᱚᱢ ᱫᱟᱲᱮᱭᱟᱜᱼᱟ ᱯᱷᱩᱲᱩᱜ ᱠᱚᱨᱮ ᱦᱟᱺᱰᱤ ᱵᱚᱱ ᱧᱩ ᱞᱮᱠᱷᱟᱱ ᱛᱟᱦᱞᱮ ᱜᱤᱞᱟᱹᱥ ᱥᱟᱯᱷᱟ ᱞᱟᱹᱜᱤᱫ ᱫᱟᱜ ᱦᱚᱸ ᱠᱚᱢ ᱞᱟᱜᱟᱜ ᱛᱟᱵᱳᱱᱟ ᱚᱱᱟ ᱠᱷᱟᱹᱛᱤᱨ ᱛᱮ ᱱᱚᱜᱼᱚ ᱱᱚᱝᱠᱟᱱᱟᱜ ᱠᱟᱹᱴᱤᱡ ᱠᱟᱹᱴᱤᱡ ᱡᱤᱱᱤᱥ ᱵᱚᱱ ᱧᱮᱞ ᱞᱮᱠᱷᱟᱱ ᱦᱩᱭ ᱫᱟᱲᱮᱭᱟᱜᱼᱟ ᱱᱚᱶᱟ ᱫᱚ ᱯᱟᱥᱮᱡ ᱟᱹᱰᱤ ᱠᱚᱢᱟᱱ ᱡᱤᱱᱤᱥ ᱠᱟᱱᱟ ᱢᱮᱱᱠᱷᱟᱱ ᱢᱤᱫᱴᱟᱱ ᱵᱟᱯᱞᱟᱨᱮ ᱡᱟᱦᱟᱸᱨᱮ ᱟᱭᱢᱟ ᱥᱟᱭ ᱦᱚᱲ ᱠᱚ ᱦᱤᱡᱩᱜ ᱠᱟᱱᱟ ᱩᱱᱠᱩ ᱡᱩᱫᱤ ᱛᱤ ᱟᱹᱨᱩᱵᱽ ᱛᱷᱟᱹᱨᱤ ᱵᱟᱹᱴᱤ ᱟᱹᱨᱩᱵᱽ ᱥᱮ ᱫᱟᱠᱟ ᱴᱩᱠᱩᱪ ᱟᱹᱨᱩᱵᱽ ᱠᱚᱨᱮ ᱥᱟᱱᱟᱢ ᱦᱚᱲ ᱱᱚᱝᱠᱟ ᱵᱚᱱ ᱠᱟᱢᱟᱣ ᱤᱫᱤ ᱞᱮᱱᱠᱷᱟᱱ ᱟᱭᱢᱟ ᱫᱟᱜ ᱵᱚᱱ ᱵᱟᱧᱪᱟᱣ ᱫᱟᱲᱮᱭᱟᱜᱼᱟ